ᱤᱧᱦᱚᱸ ᱚᱲᱟᱜᱨᱮ ᱱᱚᱝᱠᱟ ᱟᱭᱢᱟ ᱨᱚᱠᱚᱢ ᱧᱩ ᱟᱜ ᱤᱧ ᱵᱮᱱᱟᱣᱜᱮᱭᱟ ᱱᱤᱛ ᱫᱚ ᱛᱮᱦᱮᱧ ᱜᱟᱯᱟ ᱱᱚᱜᱼᱚᱭ ᱯᱟᱨᱚᱢᱮᱱ ᱩᱞ ᱩᱞ ᱥᱚᱢᱚᱭᱨᱮ ᱩᱞ ᱫᱚ ᱵᱮᱨᱮᱞ ᱩᱞ ᱦᱚᱸ ᱱᱚᱝᱠᱟᱜᱮ ᱨᱟᱯᱟᱜ ᱧᱚᱜ ᱠᱟᱛᱮᱜ ᱱᱚᱣᱟ ᱨᱟᱯᱟᱜ ᱠᱟᱛᱮᱜ ᱚᱱᱟ ᱪᱤᱱᱤ ᱠᱚ ᱥᱟᱶ ᱢᱮᱥᱟᱞ ᱠᱟᱛᱮᱜ ᱫᱟᱜ ᱫᱤᱭᱮ ᱱᱚᱣᱟ ᱢᱤᱫᱴᱮᱱ ᱟᱹᱰᱤ ᱢᱚᱡᱽ ᱧᱩᱟᱜ ᱥᱚᱨᱵᱚᱛ ᱵᱮᱱᱟᱣ ᱜᱟᱱᱚᱜᱼᱟ ᱟᱨᱦᱚᱸ ᱟᱭᱢᱟ ᱨᱮᱭᱟᱜ ᱜᱮ ᱥᱚᱨᱵᱚᱛ ᱦᱚᱸ ᱜᱟᱱᱚᱜᱼᱟ ᱵᱤᱞᱤ ᱩᱞ ᱨᱮᱭᱜ ᱦᱚᱧ ᱵᱮᱱᱟᱣ ᱵᱟᱲᱟ ᱠᱟᱜ ᱜᱮᱭᱟ ᱵᱤᱞᱤ ᱩᱞ ᱮᱢ ᱨᱚᱰᱚᱪ ᱠᱮᱫᱟ ᱚᱱᱟ ᱥᱟᱶ ᱪᱤᱱᱤ ᱵᱩᱞᱩᱝ ᱠᱚ ᱚᱱᱟᱢ ᱞᱟᱜᱟᱣ ᱟᱫᱟ ᱛᱟᱨᱯᱚᱨᱮ ᱡᱮᱢᱚᱱ ᱛᱤᱱᱟᱹᱜ ᱜᱟᱱ ᱵᱩᱞᱩᱝ ᱛᱤᱱᱟᱹᱜ ᱜᱟᱱ ᱪᱤᱱᱤ ᱞᱟᱜᱟᱜᱼᱟ ᱚᱱᱟ ᱢᱤᱫᱴᱮᱱ ᱟᱹᱰᱤ ᱵᱷᱟᱹᱜᱤ ᱥᱚᱨᱵᱚᱛ ᱵᱮᱱᱟᱣ ᱦᱩᱭᱩᱜᱼᱟ ᱟᱨ ᱢᱤᱫᱴᱮᱱ ᱫᱚ ᱦᱩᱭᱩᱜ ᱠᱟᱱᱟ ᱯᱨᱟᱭ ᱜᱮᱞᱮ ᱵᱮᱱᱟᱣᱟ ᱠᱟᱹᱴᱤᱡ ᱜᱤᱫᱽᱨᱟᱹ ᱡᱚᱫᱤ ᱠᱚ ᱚᱥᱩᱥᱛᱷᱚᱜᱼᱟ ᱥᱮ ᱞᱟᱹᱴᱩ ᱦᱚᱲ ᱦᱚᱸ ᱵᱩᱞᱩᱝ ᱪᱤᱱᱤ ᱫᱤᱭᱮ ᱢᱤᱫᱴᱮᱱ ᱥᱚᱨᱵᱚᱛ ᱞᱮ ᱵᱮᱱᱟᱣᱟ ᱱᱚᱣᱟ ᱫᱚ ᱮᱠᱫᱚᱢ ᱟᱹᱰᱤ ᱟᱸᱴ ᱠᱟᱹᱢᱤᱨᱮ ᱮᱢᱟᱭ ᱱᱚᱣᱟ ᱫᱚ ᱡᱚᱛᱚ ᱦᱚᱲᱜᱮ ᱵᱮᱱᱟᱣ ᱫᱚᱨᱠᱟᱨ ᱟᱨ ᱱᱚᱜᱼᱚᱭ ᱟᱨᱦᱚᱸ ᱟᱨ ᱢᱤᱫᱴᱮᱱ ᱡᱚ ᱫᱚ ᱦᱩᱭᱩᱜ ᱠᱟᱱᱟ ᱟᱞᱮ ᱤᱧ ᱡᱟᱦᱟᱧ ᱵᱮᱱᱟᱣ ᱚᱱᱟ ᱫᱚ ᱦᱩᱭᱩᱜ ᱠᱟᱱᱟ ᱥᱤᱸᱡᱳ ᱥᱤᱸᱡᱳ ᱵᱤᱞᱤᱭᱟᱜ ᱡᱮᱢᱚᱱ ᱵᱤᱞᱤ ᱥᱤᱸᱡᱳᱢ ᱫᱟᱜ ᱨᱮᱢ ᱢᱮᱥᱟᱞ ᱞᱮᱠᱷᱟᱡ ᱱᱚᱣᱟ ᱪᱤᱱᱤ ᱫᱤᱭᱮ ᱛᱟᱨᱯᱚᱨ ᱞᱮᱵᱩ ᱚᱱᱟᱠᱚ ᱢᱮᱥᱟᱞ ᱠᱟᱛᱮᱜ ᱦᱚᱸ ᱵᱷᱟᱹᱜᱤ ᱥᱚᱨᱵᱚᱛ ᱵᱮᱱᱟᱣ ᱜᱟᱱᱚᱜᱼᱟ ᱛᱟᱨᱯᱚᱨ ᱵᱮᱨᱮᱞ ᱥᱤᱸᱡᱳ ᱵᱮᱨᱮᱞ ᱥᱤᱸᱡᱳ ᱡᱟᱞᱤᱭᱟᱜ ᱥᱤᱫᱽᱫᱳ ᱠᱟᱛᱮᱜ ᱚᱱᱟ ᱢᱤᱫᱴᱟᱱ ᱟᱹᱰᱤ ᱢᱟᱨᱟᱝ ᱨᱟᱱ ᱞᱮᱠᱟ ᱜᱟᱱᱚᱜᱼᱟ ᱱᱚᱣᱟ ᱛᱷᱚᱲᱟ ᱵᱩᱞᱩᱝ ᱪᱤᱱᱤ ᱢᱮᱥᱟᱞ ᱠᱟᱛᱮᱜ ᱦᱚᱸ ᱧᱩ ᱜᱟᱱᱚᱜᱼᱟ ᱱᱚᱣᱟ ᱫᱚ ᱡᱚᱛᱚ ᱦᱚᱲᱟᱜ ᱥᱟᱥᱛᱷᱚ ᱯᱚᱠᱠᱷᱮ ᱟᱹᱰᱤ ᱟᱸᱴ ᱜᱮ ᱵᱷᱟᱹᱜᱤ ᱪᱮᱫᱟᱜ ᱡᱮ ᱟᱵᱚ ᱦᱚᱲ ᱫᱚᱵᱚᱱ ᱢᱚᱱᱮᱭᱟ ᱥᱤᱸᱡᱳ ᱫᱚ ᱵᱤᱞᱤ ᱥᱤᱸᱡᱳ ᱜᱮᱠᱚ ᱡᱚᱢᱟ ᱛᱚᱵᱮ ᱵᱮᱨᱮᱞ ᱥᱤᱸᱡᱳ ᱦᱚᱡᱮ ᱱᱩᱱᱟᱹᱜ ᱦᱚᱲᱢᱚᱨᱮ ᱠᱟᱡᱽᱨᱮ ᱞᱟᱜᱟᱜᱼᱟ ᱱᱚᱣᱟ ᱥᱚᱨᱵᱚᱛ ᱱᱚᱣᱟ ᱫᱚ ᱤᱧᱫᱚ ᱟᱹᱰᱤ ᱜᱤᱧ ᱵᱮᱱᱟᱣ ᱵᱟᱲᱟᱭᱟ